ᱦᱮᱸ ᱦᱮᱸ ᱞᱟᱹᱭᱵᱮᱱ ᱰᱟᱠᱛᱟᱨ ᱞᱟᱹᱭᱮᱫ ᱠᱟᱱ ᱛᱟᱦᱮᱸᱱᱟ ᱞᱟᱹᱭᱵᱮᱱ ᱪᱮᱢᱵᱟᱨ ᱵᱚᱞᱛᱮ ᱛᱚ ᱟᱹᱞᱤᱧ ᱫᱚ ᱱᱚᱰᱮ ᱥᱩᱨ ᱨᱮᱵᱮᱱ ᱦᱤᱡᱩᱜ ᱠᱷᱟᱵᱤᱱ ᱱᱚᱰᱮᱵᱤᱱ ᱧᱟᱢ ᱞᱤᱧᱟᱹ ᱛᱚ ᱟᱵᱚ ᱯᱚᱥᱪᱷᱤᱢ ᱵᱟᱝᱞᱟ ᱨᱮᱱᱟ ᱱᱚᱜᱼᱚᱭ ᱤᱭᱟᱹ ᱡᱟᱢᱛᱟᱲᱟ ᱦᱚᱥᱯᱤᱴᱟᱞ ᱦᱮᱸ ᱦᱮᱸ ᱦᱮᱡᱽ ᱠᱟᱱᱟ

ᱟᱪᱪᱷᱟ ᱟᱪᱪᱷᱟ ᱦᱮᱸ ᱦᱮᱸ ᱦᱮᱸ ᱚᱻ ᱟᱪᱪᱷᱟ ᱟᱪᱪᱷᱟ ᱚ ᱟᱪᱪᱷᱟ ᱟᱪᱪᱷᱟ ᱟᱞᱤᱧ ᱫᱚ ᱱᱚᱜᱼᱚᱭ ᱯᱚᱥᱪᱷᱤᱢ ᱵᱟᱝᱞᱟ ᱨᱮ ᱱᱚᱜᱼᱚᱭ ᱡᱟᱢᱛᱚᱲᱟ ᱦᱳᱥᱯᱤᱴᱟᱞ ᱦᱩᱸ ᱦᱩᱸ ᱟᱪᱪᱷᱟ ᱴᱷᱤᱠᱜᱮᱭᱟ ᱜᱚᱢᱠᱮ ᱟᱸᱡᱚᱢ ᱢᱮ ᱱᱚᱣᱟ ᱫᱚ ᱟᱹᱰᱤ ᱢᱟᱨᱟᱝ ᱯᱨᱳᱵᱞᱮᱢ ᱫᱚ ᱵᱟᱝ ᱠᱟᱱᱟ ᱛᱤᱦᱤᱧ ᱛᱤᱦᱤᱧ ᱜᱟᱯᱟ ᱛᱚ ᱱᱚᱜᱼᱚᱭ ᱥᱚᱨᱠᱟᱨᱤᱭᱟᱜ ᱛᱚ ᱟᱭᱢᱟ ᱥᱩᱡᱳᱜᱽ ᱥᱩᱵᱤᱫᱷᱟ ᱢᱮᱱᱟᱜᱼᱟ ᱚᱱᱟᱵᱮᱱ ᱚᱯᱟᱨᱮᱥᱮᱱ ᱞᱮᱱᱠᱷᱟᱱᱜᱮ ᱠᱳᱱᱳ ᱚᱥᱩᱵᱤᱫᱷᱟ ᱵᱟᱹᱱᱩᱜᱼᱟ ᱦᱮᱸ ᱦᱮᱸ ᱛᱤᱦᱤᱧ ᱜᱟᱯᱟ ᱡᱮᱢᱚᱱ ᱚᱱᱟ ᱟᱵᱮᱱᱟᱜ ᱤᱭᱟᱹ ᱢᱮᱱᱟᱜ ᱛᱟᱵᱤᱱ ᱜᱮᱭᱟ ᱛᱚ ᱚᱱᱟ ᱥᱟᱥᱛᱷᱚ ᱥᱟᱛᱷᱤ ᱠᱟᱨᱰ ᱟᱪᱪᱷᱟ ᱟᱪᱪᱷᱟ

ᱚ ᱟᱪᱪᱷᱟ ᱟᱪᱪᱷᱟ ᱱᱚᱰᱮ ᱠᱷᱚᱱᱟᱜ ᱥᱩᱨ ᱜᱮᱭᱟ ᱛᱚ ᱡᱟᱢᱛᱚᱲᱟ ᱠᱷᱚᱱ ᱟᱵᱮᱱ ᱦᱤᱡᱩ ᱵᱮᱱ ᱦᱟᱸᱜ ᱚᱱᱟᱠᱚ ᱡᱚᱛᱚ ᱟᱹᱜᱩᱭ ᱵᱮᱱ ᱟᱵᱮᱱᱟᱜ ᱠᱟᱥᱴ ᱟᱵᱮᱱᱟᱜ ᱥᱟᱥᱛᱷᱚ ᱥᱟᱛᱷᱤ ᱠᱟᱨᱰ ᱠᱚ ᱡᱟᱦᱟᱸ ᱢᱮᱱᱟᱜᱼᱟ ᱚᱱᱟ ᱠᱚ ᱡᱚᱛᱚ ᱟᱹᱜᱩᱭᱵᱮᱱ ᱟᱞᱤᱧ ᱦᱟᱸᱜ ᱡᱚᱛᱚᱞᱤᱧ ᱵᱩᱡᱷᱟᱹᱣᱵᱮᱱ ᱠᱟᱱᱟ ᱦᱩᱸ ᱦᱩᱸ ᱦᱩᱸ ᱴᱷᱤᱠᱜᱮᱭᱟ ᱴᱷᱤᱠ ᱴᱷᱤᱠ ᱦᱟᱸ ᱦᱟᱸ ᱦᱟᱸ ᱛᱷᱤᱱ ᱫᱚ ᱥᱟᱱᱰᱮ ᱛᱷᱤᱱ ᱫᱚ ᱵᱟᱝ ᱜᱟᱯᱟᱞᱤᱧ ᱰᱩᱲᱩᱵᱚᱜᱼᱟ

ᱵᱟᱝ ᱵᱟᱝ ᱚᱱᱟ ᱥᱟᱥᱛᱷᱚ ᱥᱟᱛᱷᱤ ᱠᱟᱨᱰ ᱟᱹᱜᱩᱭᱵᱮᱱ ᱦᱟᱸᱜ ᱚᱱᱟ ᱛᱮᱜᱮ ᱡᱚᱛᱚᱞᱤᱧ ᱞᱟᱹᱭ ᱴᱷᱤᱠ ᱟᱵᱮᱱ ᱠᱟᱱᱟ ᱦᱟᱸ ᱦᱟᱸ ᱚᱱᱟ ᱢᱟᱞᱤᱧ ᱵᱩᱡᱷᱟᱹᱣᱮᱫ ᱠᱟᱱ ᱟᱞᱤᱧᱦᱚᱸ ᱟᱵᱚ ᱫᱚ ᱨᱮᱜᱮᱸᱡ ᱦᱚᱲ ᱠᱟᱹᱢᱤ ᱫᱚ ᱪᱟᱞᱟᱜ ᱜᱮ ᱦᱩᱭᱩᱜᱼᱟ ᱴᱷᱤᱠᱜᱮᱭᱟ ᱛᱚᱵᱮ ᱟᱵᱮᱱ ᱟᱞᱚᱵᱮᱱ ᱪᱤᱱᱛᱟᱹᱜᱼᱟ ᱟᱵᱮᱱ ᱦᱤᱡᱩᱜ ᱵᱮᱱᱟ ᱥᱳᱢᱵᱟᱨ ᱦᱤᱞᱳᱜ ᱦᱤᱡᱩᱜ ᱵᱮᱱ ᱚᱱᱟ ᱥᱟᱥᱛᱷᱚ ᱥᱟᱛᱷᱤ ᱠᱟᱨᱰ ᱠᱚ ᱟᱹᱜᱩᱭᱵᱮᱱ ᱦᱟᱸᱜ ᱮᱱᱦᱤᱞᱳᱜ ᱜᱮ ᱦᱟᱸᱜ ᱚᱱᱟ ᱥᱟᱱᱟᱢᱞᱤᱧ ᱞᱟᱹᱭᱵᱮᱱ ᱠᱟᱱᱟ ᱦᱮᱸ ᱞᱟᱹᱭᱵᱮᱱ ᱢᱟ

ᱟᱞᱤᱧ ᱫᱚ ᱥᱯᱮᱥᱟᱞᱤ ᱫᱚ ᱱᱚᱣᱟ ᱦᱳᱥᱯᱤᱴᱟᱞ ᱨᱮᱛᱚ ᱡᱚᱛᱚᱜᱮᱞᱤᱧ ᱧᱮᱞ ᱫᱚᱞᱤᱧ ᱧᱮᱞᱮᱫ ᱠᱚᱣᱟ ᱟᱫᱚ ᱴᱷᱤᱠᱜᱮᱭᱟ ᱩᱱᱠᱩ ᱠᱚ ᱦᱤᱡᱩᱜ ᱠᱷᱟᱱ ᱩᱱᱠᱩᱦᱚᱸ ᱟᱹᱜᱩ ᱛᱚᱨᱟ ᱠᱚᱵᱮᱱ ᱦᱟᱸᱜ ᱢᱟ ᱦᱟᱸ ᱴᱷᱤᱠᱜᱮᱭᱟ ᱴᱷᱤᱠᱜᱮᱭᱟ ᱢᱟ ᱦᱟᱸ ᱚᱱᱠᱟᱜᱮ